ᱤᱧ ᱫᱚ ᱡᱚᱛᱚ ᱠᱷᱚᱱ ᱯᱷᱩᱴᱵᱚᱞ ᱢᱚᱡᱽ ᱜᱟᱹᱛᱤᱜ ᱤᱧ ᱟᱹᱭᱠᱟᱹᱣᱟ ᱪᱮᱫᱟᱜ ᱛᱮ ᱤᱧ ᱫᱚ ᱠᱟᱹᱴᱤᱡ ᱠᱷᱚᱱᱤᱧ ᱜᱟᱹᱛᱤᱡ ᱠᱟᱱᱟ ᱜᱟᱛᱤ ᱤᱫᱤᱜ ᱠᱟᱱᱟ ᱱᱮᱛᱟᱨ ᱦᱚᱸ ᱞᱟᱹᱴᱩᱭᱱᱟᱹᱧ ᱞᱟᱹᱴᱩ ᱠᱟᱛᱮᱫ ᱵᱚᱞᱮ ᱦᱟᱸᱰᱮ ᱜᱟᱛᱮᱜ ᱞᱮ ᱪᱟᱞᱟᱣ ᱞᱮᱱᱟ ᱛᱟᱞᱣᱟ ᱦᱩᱭᱩᱜ ᱠᱟᱱ ᱛᱟᱦᱮᱱᱚᱜ ᱚᱸᱰᱮ ᱟᱫᱚ ᱡᱚᱛᱚ ᱦᱚᱲ ᱠᱚ ᱪᱟᱞᱟᱣᱱᱟ ᱦᱟᱲᱟᱢ ᱠᱚᱥᱮ ᱜᱤᱫᱽᱨᱟᱹ ᱠᱚ ᱥᱮ ᱫᱟᱫᱟ ᱠᱚ ᱟᱫᱚ ᱪᱮᱫᱟᱜ ᱛᱮ ᱪᱟᱞᱟᱣ ᱱᱟᱞᱮ ᱪᱟᱞᱟᱣᱢᱟ ᱡᱚᱛᱚ ᱦᱚᱲ ᱜᱮ ᱟᱫᱚ ᱜᱟᱛᱮᱭ ᱱᱟᱞᱮ ᱟᱹᱰᱤ ᱢᱚᱡᱽ ᱞᱮ ᱜᱟᱛᱮᱭᱱᱟ ᱜᱟᱛᱮᱜ ᱠᱟᱛᱮᱫ ᱡᱚᱛᱚ ᱫᱚᱨᱥᱚᱠ ᱠᱚ ᱢᱚᱡᱽ ᱜᱮᱠᱚ ᱟᱹᱰᱤ ᱢᱚᱡᱽ ᱠᱚ ᱧᱮᱞᱫᱟ ᱧᱮᱞ ᱠᱟᱛᱮᱫ ᱵᱚᱞᱮ ᱡᱚᱵᱽᱠᱤ ᱟᱞᱮ ᱥᱮᱫ ᱠᱚ ᱜᱳᱞ ᱠᱮᱫᱟ ᱛᱚ ᱠᱷᱟᱢᱳᱥᱱᱟ ᱠᱚ ᱪᱮᱫᱟᱜ ᱛᱮ ᱱᱩᱠᱩ ᱟᱹᱰᱤ ᱢᱚᱡᱽ ᱠᱚ ᱜᱟᱛᱮᱜ ᱠᱟᱱᱟ ᱜᱳᱞ ᱦᱚᱪᱚᱭᱱᱟ ᱛᱚ ᱦᱟᱯ ᱴᱟᱭᱤᱢ ᱵᱟᱫᱽ ᱟᱨᱦᱚᱸ ᱞᱮ ᱜᱟᱛᱮᱭᱱᱟ ᱜᱟᱛᱮ ᱠᱟᱛᱮᱫ ᱫᱚ ᱞᱮ ᱜᱳᱞ ᱦᱟᱞᱟ ᱠᱮᱫᱟ ᱜᱳᱞ ᱦᱟᱞᱟ ᱠᱟᱛᱮᱫ ᱥᱳᱫᱷᱱᱟ ᱥᱳᱫᱷ ᱠᱟᱛᱮᱫ ᱫᱚ ᱟᱫᱚ ᱰᱨᱚᱭᱱᱟᱛᱚ ᱰᱨᱚ ᱠᱟᱛᱮᱫ ᱫᱚ ᱯᱮᱞᱮᱱᱴᱤ ᱦᱩᱭᱱᱟ ᱦᱩᱭ ᱠᱟᱛᱮᱫ ᱫᱚ ᱫᱤᱭᱮ ᱥᱩᱴ ᱠᱮᱫᱟ ᱡᱚᱛᱚ ᱦᱚᱲ ᱜᱮ ᱵᱚᱞᱮ ᱞᱟᱦᱟ ᱨᱮᱫᱚ ᱛᱤᱱ ᱛᱤᱱ ᱠᱚ ᱛᱷᱤᱭᱟᱹ ᱦᱚᱪᱚᱭᱱᱟ ᱤᱥᱠᱮᱵᱟᱫᱽ ᱫᱩ ᱫᱩ ᱤᱥᱠᱮᱵᱟᱫᱽ ᱮᱠ ᱮᱠ ᱟᱫᱚ ᱮᱠ ᱮᱠ ᱜᱮ ᱪᱟᱞᱟᱜ ᱠᱟᱱᱟ ᱟᱴᱴᱤ ᱦᱟᱹᱵᱤᱡ ᱠᱚ ᱛᱷᱤᱭᱟᱹ ᱠᱮᱫᱟ ᱛᱷᱤᱭᱟᱹ ᱠᱟᱛᱮᱫ ᱢᱤᱫᱴᱤᱡ ᱠᱟᱛᱮᱫ ᱠᱤᱱ ᱥᱟᱨᱮᱡᱱᱟ ᱢᱟᱱᱮ ᱱᱚ ᱡᱚᱱ ᱠᱟᱛᱮᱫ ᱢᱤᱫᱴᱮᱡ ᱠᱟᱛᱮᱫ ᱠᱤ ᱥᱟᱨᱮᱡᱱᱟ ᱟᱫᱚ ᱛᱷᱤᱭᱟᱹ ᱠᱟᱛᱮᱫ ᱩᱱᱠᱩ ᱨᱮᱱ ᱞᱟᱦᱟᱭ ᱛᱷᱤᱭᱟᱹ ᱠᱮᱫᱟ ᱟᱞᱮ ᱨᱮᱱ ᱫᱚ ᱞᱟᱥ ᱨᱮ ᱛᱷᱤᱭᱟᱹ ᱠᱟᱛᱮᱫ ᱮᱴᱟᱜ ᱠᱮᱫ ᱛᱟᱠᱚᱣᱟᱭ ᱮᱴᱟᱜ ᱠᱟᱛᱮᱫ ᱟᱞᱮ ᱨᱮᱱ ᱜᱳᱞ ᱠᱮᱫᱟᱭ ᱟᱫᱚ ᱫᱟᱲᱮᱭ ᱱᱟᱞᱮ ᱫᱟᱲᱮ ᱠᱟᱛᱮᱫ ᱟᱹᱜᱩ ᱠᱮᱫᱮᱭᱟᱞᱮ ᱠᱷᱟᱹᱥᱤ ᱠᱟᱹᱥᱤ ᱟᱹᱜᱩ ᱠᱟᱛᱮᱫ ᱫᱚ ᱟᱹᱛᱩ ᱨᱮ ᱫᱚᱥᱟᱨ ᱦᱤᱞᱳᱜ ᱡᱚᱢᱼᱧᱩ ᱠᱚ ᱦᱩᱭᱱᱟ ᱦᱩᱭ ᱠᱟᱛᱮᱫ ᱡᱚᱛ ᱥᱳᱲᱮᱹ ᱠᱮᱫᱟ ᱞᱮ ᱥᱩᱬᱟᱹ ᱠᱟᱛᱮᱫ ᱫᱚ ᱡᱚᱛᱚ ᱞᱮ ᱜᱤᱫᱽᱨᱟᱹ ᱠᱚ ᱥᱮ ᱜᱚᱜᱚ ᱠᱚ ᱥᱮ ᱦᱟᱲᱟᱢ ᱦᱚᱲ ᱠᱚ ᱡᱚᱛᱚ ᱞᱮ ᱦᱚᱦᱚᱣᱟᱫ ᱠᱚᱣᱟ ᱟᱹᱛᱩ ᱟᱹᱛᱩ ᱵᱚᱞᱮ ᱥᱩᱬᱟᱹ ᱡᱚᱢ ᱱᱚᱰᱮ ᱵᱚᱞ ᱜᱟᱛᱮ ᱛᱮᱞᱮ ᱫᱟᱲᱮᱭ ᱠᱟᱱᱟ ᱟᱫᱚ ᱦᱟᱹᱡᱩᱜ ᱯᱮ ᱵᱚᱞᱮ ᱟᱹᱰᱤ ᱠᱩᱥᱤ ᱦᱩᱭᱱᱟ ᱟᱹᱰᱤ ᱨᱟᱹᱥᱠᱟ ᱦᱩᱭᱱᱟ ᱪᱮᱫᱟᱜ ᱛᱮ ᱟᱨ ᱤᱧ ᱫᱚ ᱠᱟᱹᱴᱤᱡ ᱠᱷᱚᱱ ᱜᱮ ᱵᱚᱞ ᱜᱟᱛᱮᱜ ᱫᱚ ᱟᱹᱰᱤ ᱟᱸᱴ ᱤᱧ ᱠᱩᱥᱤᱭᱟᱜᱼᱟ ᱪᱮᱫᱟᱜ ᱛᱮ ᱤᱧ ᱫᱚ ᱱᱤᱛ ᱦᱚᱸ ᱥᱮ ᱠᱟᱹᱴᱤᱡ ᱠᱷᱚᱱ ᱦᱚᱸ ᱟᱹᱰᱤ ᱢᱚᱡᱽ ᱜᱟᱛᱤᱜ ᱤᱧ ᱜᱟᱛᱮᱜᱼᱟ ᱥᱮ ᱢᱚᱡᱽ ᱜᱟᱛᱮᱜ ᱤᱧ ᱞᱟᱦᱟ ᱥᱮᱫ ᱤᱧ ᱪᱟᱞᱟᱜᱼᱟ ᱥᱮ ᱤᱧᱟᱹᱜ ᱜᱟᱛᱤᱜᱛᱮ ᱟᱹᱰᱤ ᱢᱚᱡᱽ ᱟᱹᱰᱤ ᱟᱸᱴ ᱠᱩᱱ ᱠᱩᱥᱤᱭᱟᱜᱼᱟ ᱟᱹᱛᱩ ᱨᱮᱱ ᱦᱚᱲ ᱦᱚᱸ ᱥᱮ ᱮᱴᱟᱜ ᱠᱚᱨᱮᱱ ᱦᱚᱸ ᱪᱮᱫᱟᱜ ᱛᱮ ᱤᱧᱟᱹᱜ ᱜᱟᱛᱜ ᱧᱮᱞᱛᱮ ᱟᱹᱰᱤ ᱟᱸᱴ ᱠᱚ ᱠᱩᱥᱤᱜᱼᱟ ᱪᱮᱫᱟᱜ ᱛᱮ ᱤᱧ ᱫᱚ ᱵᱚᱞ ᱜᱟᱛᱮᱜ ᱟᱹᱰᱤ ᱟᱸᱴᱤᱧ ᱠᱩᱥᱤᱭᱟᱜᱼᱟ ᱠᱟᱹᱴᱤᱡ ᱠᱷᱚᱱ ᱜᱮ